ᱥᱩᱱᱤᱛᱟ ᱩᱭᱞᱤᱭᱟᱢᱥ ᱫᱚ ᱢᱤᱫ ᱢᱟᱨᱠᱤᱱ ᱢᱚᱦᱟᱠᱟᱥ ᱪᱟᱨᱤ ᱟᱨ ᱱᱳᱵᱟᱦᱤᱱᱤ ᱛᱟᱦᱮᱸ ᱠᱟᱱᱟᱭ ᱨᱟᱠᱮᱥ ᱥᱚᱨᱢᱟ ᱵᱟᱨᱮᱛᱮ ᱠᱟᱛᱷᱟ ᱫᱚ ᱨᱟᱠᱮᱥ ᱥᱚᱨᱢᱟ ᱫᱚ ᱵᱷᱟᱨᱚᱛ ᱨᱮᱱ ᱢᱤᱫ ᱵᱤᱢᱟᱱ ᱵᱟᱹᱦᱤᱱᱤ ᱯᱟᱭᱞᱚᱴ ᱛᱟᱦᱮᱸ ᱠᱟᱱᱟᱭ ᱟᱨ ᱫᱩ ᱦᱟᱡᱟᱨ ᱛᱮᱭᱤᱥ ᱥᱟᱞᱨᱮ ᱪᱚᱱᱫᱨᱚᱡᱟᱱ ᱴᱩ ᱠᱚᱨᱟᱣ ᱞᱮᱫᱟᱭ ᱟᱨ ᱯᱳᱭᱞᱳ ᱥᱤᱨᱯᱟᱹᱭ ᱦᱟᱛᱟᱣ ᱞᱮᱫᱟᱭ